ᱱᱮᱛᱟᱨ ᱠᱚᱫᱚ ᱦᱚᱲ ᱠᱚᱣᱟᱜ ᱯᱟᱹᱨᱥᱤ ᱫᱚ ᱱᱤᱛᱚᱜ ᱥᱚᱝᱵᱤᱫᱷᱟᱱ ᱥᱤᱠᱠᱨᱤᱛᱤ ᱯᱟᱹᱨᱥᱤ ᱦᱩᱭ ᱠᱟᱱᱟ ᱛᱟᱨᱯᱚᱨᱮ ᱱᱤᱭᱟᱹ ᱥᱚᱝᱵᱤᱫᱷᱟᱱ ᱯᱟᱹᱨᱥᱤ ᱦᱩᱭ ᱠᱟᱱᱟ ᱛᱮ ᱱᱤᱛᱚᱜ ᱮᱴᱟᱜ ᱨᱟᱡᱽᱡᱚ ᱥᱮ ᱡᱟᱦᱟᱸ ᱮᱴᱟᱜ ᱫᱮᱥ ᱨᱮᱦᱚᱸ ᱱᱤᱡᱮ ᱱᱤᱡᱮᱨᱟᱜ ᱯᱟᱹᱨᱥᱤ ᱛᱮ ᱥᱮ ᱱᱤᱡᱮᱨᱟᱜ ᱵᱷᱟᱥᱟ ᱛᱮ ᱨᱚᱲ ᱫᱟᱲᱮᱭᱟᱜᱼᱟ ᱟᱨ ᱱᱤᱛᱚᱜ ᱟᱭᱢᱟ ᱠᱤᱪᱷᱩ ᱰᱮᱵᱷᱞᱚᱯ ᱠᱟᱱᱟ ᱛᱚ ᱚᱱᱟ ᱞᱮᱠᱟᱱᱟᱜ ᱛᱮ ᱮᱠᱛᱚ ᱟᱨ ᱠᱳᱱᱳ ᱯᱷᱨᱚᱢ ᱠᱚᱨᱮ ᱥᱮ ᱡᱟᱦᱟᱱ ᱡᱟᱦᱟᱱ ᱤᱥᱠᱩᱞ ᱠᱚᱞᱮᱡᱽ ᱠᱚᱨᱮ ᱥᱟᱱᱛᱟᱲᱤ ᱛᱮᱦᱚᱸ ᱵᱚᱱ ᱯᱟᱲᱦᱟᱣ ᱫᱟᱲᱮᱭᱟᱜᱼᱟ ᱟᱨ ᱱᱮᱛᱟᱨ ᱟᱭᱢᱟ ᱜᱚᱴᱟᱱ ᱚᱞ ᱪᱤᱠᱤ ᱤᱥᱠᱩᱞ ᱠᱷᱩᱞᱟᱹᱣ ᱠᱟᱱᱟ ᱥᱟᱱᱛᱟᱲᱤ ᱯᱟᱹᱨᱥᱤ ᱦᱩᱭ ᱠᱟᱛᱮ ᱤᱧ ᱟᱹᱰᱤ ᱨᱟᱹᱥᱠᱟᱹᱧ ᱟᱹᱭᱠᱟᱹᱣᱫᱟ ᱟᱨ ᱟᱹᱰᱤ ᱜᱚᱨᱵᱚᱧ ᱟᱹᱭᱠᱟᱹᱣᱮᱫᱟ